ᱤᱧ ᱡᱟᱦᱟᱸ ᱴᱚᱴᱷᱟ ᱨᱮᱧ ᱛᱟᱦᱮᱱᱟ ᱴᱚᱴᱷᱟ ᱨᱮᱱᱟᱜ ᱛᱷᱟᱹᱱᱤᱛ ᱦᱚᱲ ᱥᱮᱨᱮᱧ ᱫᱚ ᱦᱩᱭᱩᱜ ᱠᱟᱱᱟ ᱫᱚᱝ ᱞᱟᱜᱽᱬᱮ ᱵᱟᱦᱟ ᱥᱚᱨᱦᱟᱭ ᱫᱟᱸᱥᱟᱭ ᱠᱟᱨᱟᱢ ᱮᱢᱟᱱ ᱠᱚ ᱱᱚᱣᱟ ᱥᱮᱨᱮᱧ ᱠᱚ ᱛᱟᱞᱮ ᱛᱮᱜᱮ ᱟᱵᱚ ᱦᱚᱲ ᱥᱮᱨᱮᱧ ᱵᱚᱱ ᱟᱸᱡᱚᱢ ᱫᱟᱲᱮᱭᱟᱜᱼᱟ ᱱᱚᱣᱟ ᱦᱚᱲ ᱥᱮᱨᱮᱧ ᱨᱮᱫᱚ ᱟᱭᱢᱟ ᱞᱮᱠᱟᱱ ᱥᱮᱨᱮᱧ ᱢᱮᱱᱟᱜᱼᱟ ᱥᱮᱨᱮᱧ ᱠᱚ ᱛᱟᱞᱟ ᱛᱮᱜᱮ ᱟᱵᱚ ᱥᱟᱶᱛᱟ ᱟᱹᱨᱤ ᱦᱚᱸ ᱛᱚᱞ ᱢᱮᱱᱟᱜᱼᱟ ᱱᱚᱣᱟ ᱦᱚᱲ ᱥᱮᱨᱮᱧ ᱦᱮᱸ ᱫᱚ ᱟᱵᱚ ᱥᱮᱫᱟᱭ ᱦᱟᱯᱲᱟᱢ ᱠᱚ ᱵᱤᱫᱟᱹᱞ ᱠᱷᱚᱱ ᱜᱮ ᱥᱮᱨᱮᱧ ᱟᱹᱜᱩᱜ ᱠᱟᱱᱟ ᱱᱚᱣᱟ ᱦᱚᱲ ᱥᱮᱨᱮᱧ ᱨᱮᱭᱟᱜ ᱵᱷᱟᱜᱽ ᱟᱹᱰᱤ ᱜᱚᱴᱟᱝ ᱢᱮᱱᱟᱜᱼᱟ ᱦᱚᱲ ᱥᱮᱨᱮᱧ ᱢᱮᱱ ᱛᱟᱞᱟ ᱛᱮᱜᱮ ᱡᱮ ᱟᱵᱚ ᱦᱚᱸ ᱡᱟᱹᱛᱟᱜ ᱩᱯᱨᱩᱢ ᱦᱚᱸ ᱛᱟᱦᱮᱱᱟ ᱱᱚᱣᱟ ᱦᱚᱲ ᱥᱮᱨᱮᱧ ᱜᱮ ᱟᱵᱚᱣᱟᱜ ᱥᱮᱫᱟᱭ ᱦᱟᱯᱲᱟᱢ ᱦᱟᱯᱲᱟᱢ ᱠᱚᱣᱟᱜ ᱩᱯᱨᱩᱢ ᱥᱮ ᱟᱨ ᱦᱚᱲ ᱥᱮᱨᱮᱧ ᱠᱚ ᱛᱟᱞᱟ ᱛᱮᱜᱮ ᱟᱵᱚ ᱥᱤᱠᱷᱱᱟᱹᱛ ᱥᱮ ᱟᱵᱚ ᱨᱟᱹᱥᱠᱟᱹ ᱡᱚᱝᱵᱚᱱ ᱫᱟᱲᱮᱭᱟᱜᱼᱟ